ᱦᱮᱞᱳ ᱰᱨᱟᱭᱵᱷᱟᱨ ᱤᱧ ᱜᱚᱜᱚ ᱤᱧ ᱵᱟᱵᱟ ᱛᱟᱹᱠᱤᱱ ᱠᱳᱞᱠᱟᱛᱟ ᱠᱷᱚᱱ ᱚᱲᱟᱜᱠᱤᱱ ᱨᱩᱭᱟᱹᱲᱚᱜ ᱠᱟᱱᱟ ᱩᱱᱠᱤᱱ ᱱᱤᱛᱚᱜ ᱜᱩᱥᱠᱚᱨᱟ ᱤᱥᱴᱮᱥᱚᱱ ᱨᱮᱠᱤᱱ ᱯᱷᱮᱰ ᱟᱠᱟᱱᱟ ᱟᱢ ᱡᱩᱫᱤ ᱩᱱᱠᱤᱱ ᱜᱩᱥᱠᱟᱨᱟ ᱤᱥᱴᱮᱥᱚᱱ ᱠᱷᱚᱱ ᱜᱟᱹᱰᱤ ᱛᱮᱢ ᱟᱹᱜᱩ ᱞᱤᱠᱤᱱ ᱠᱷᱟᱱ ᱵᱷᱟᱹᱜᱤ ᱦᱩᱭ ᱠᱚᱜᱼᱟ ᱟᱢ ᱠᱟᱹᱣᱰᱤ ᱠᱚ ᱫᱚ ᱯᱚᱨᱮᱛᱤᱧ ᱮᱢ ᱠᱮᱢᱟ